ᱡᱚᱦᱟᱨ ᱜᱚᱢᱠᱮ ᱤᱧ ᱱᱚᱣᱟ ᱨᱮᱥᱚᱱ ᱠᱟᱨᱰ ᱠᱷᱚᱱ ᱱᱚᱣᱟ ᱥᱟᱢᱟᱱ ᱠᱚ ᱦᱟᱸᱜ ᱤᱧ ᱵᱟᱪᱷᱟᱣ ᱠᱟᱜᱼᱟ ᱢᱳᱴᱟᱢᱩᱴᱤ ᱦᱩᱭᱩᱜ ᱠᱟᱱᱟ ᱤᱧᱟᱹᱜ ᱯᱚᱸᱪᱤᱥᱴᱤᱜᱟᱱ ᱚᱱᱟᱨᱮ ᱤᱧ ᱡᱟᱦᱟᱸᱠᱚᱧ ᱵᱟᱪᱷᱟᱣ ᱟᱠᱟᱫᱟ ᱚᱱᱟ ᱨᱮᱭᱟᱜ ᱵᱟᱡᱮᱠᱴ ᱠᱟᱹᱴᱤᱡ ᱟᱹᱰᱤ ᱦᱟᱢᱟᱞᱜᱤᱧ ᱵᱩᱡᱷᱟᱹᱣᱮᱫᱼᱟ ᱩᱱᱟᱹᱜ ᱰᱟᱸᱰᱟ ᱨᱮ ᱠᱮᱴᱮᱡ ᱵᱟᱹᱱᱩᱜᱼᱟ ᱚᱱᱟ ᱞᱮᱠᱟᱛᱮ ᱡᱩᱫᱤ ᱚᱱᱟᱨᱮ ᱠᱟᱹᱴᱤᱡ ᱨᱟᱯᱷ ᱦᱩᱭ ᱠᱚᱜᱼᱟ ᱫᱟᱢ ᱠᱚ ᱮᱱᱠᱷᱟᱱ ᱫᱚ ᱡᱟᱦᱟᱸ ᱛᱤᱱᱟᱹᱜ ᱯᱚᱸᱪᱤᱥᱴᱤ ᱦᱟᱸᱜ ᱚᱰᱟᱨᱚᱜ ᱠᱟᱱᱟ ᱮᱱᱠᱷᱟᱱ ᱫᱚ ᱡᱚᱛᱚ ᱥᱟᱢᱟᱱᱜᱮ ᱦᱟᱛᱟᱣ ᱦᱩᱭᱩᱜᱼᱟ ᱟᱨ ᱡᱩᱫᱤ ᱫᱟᱢ ᱠᱚ ᱠᱤᱪᱷᱩ ᱦᱮᱨᱟ ᱯᱷᱮᱨᱤ ᱠᱚᱜᱼᱟ ᱟᱨ ᱡᱩᱫᱤ ᱵᱟᱝ ᱦᱮᱨᱟ ᱯᱷᱮᱨᱤᱜ ᱠᱷᱟᱱ ᱫᱚ ᱮᱱᱠᱷᱟᱱ ᱫᱚ ᱠᱤᱪᱷᱩᱜᱟᱱ ᱵᱟᱡᱮᱠᱴ ᱵᱷᱤᱛᱤᱨ ᱠᱷᱚᱱᱜᱮ ᱠᱚᱢ ᱠᱟᱛᱮᱫ ᱟᱨ ᱫᱚᱥ ᱦᱟᱡᱟᱨ ᱜᱟᱱ ᱵᱷᱤᱛᱤᱨ ᱨᱮᱭᱟᱜ ᱥᱟᱢᱟᱱ ᱚᱱᱟᱠᱚ ᱦᱟᱛᱟᱣ ᱦᱩᱭᱩᱜᱼᱟ ᱟᱨ ᱚᱸᱰᱮ ᱠᱟᱴᱪᱷᱤᱴ ᱵᱤᱱ ᱟᱨ ᱡᱩᱫᱤ ᱟᱹᱵᱤᱱᱟᱜ ᱚᱱᱟ ᱥᱟᱶᱛᱮ ᱱᱚᱣᱟᱨᱮ ᱪᱷᱩᱴ ᱞᱮᱠᱟᱛᱮ ᱡᱩᱫᱤ ᱧᱟᱢᱚᱜ ᱠᱟᱱᱟ ᱮᱱᱠᱷᱟᱱ ᱫᱚ ᱡᱟᱦᱟᱸ ᱯᱚᱸᱪᱤᱥᱴᱤᱞᱤᱧ ᱚᱰᱟᱨᱮᱜᱼᱟ ᱚᱱᱟ ᱠᱚ ᱦᱟᱸᱜ ᱡᱚᱛᱚ ᱥᱟᱢᱟᱱ ᱜᱮᱞᱤᱧ ᱦᱟᱛᱟᱣᱟ ᱟᱨ ᱡᱩᱫᱤ ᱵᱟᱝ ᱦᱩᱭᱩᱜᱼᱟ ᱮᱱᱠᱷᱟᱱ ᱫᱚ ᱦᱟᱸᱜ ᱢᱤᱫᱴᱟᱱ ᱡᱩᱛᱟᱹ ᱟᱨ ᱵᱮᱜᱽ ᱠᱚ ᱟᱨ ᱡᱟᱢᱟ ᱱᱚᱣᱟ ᱠᱚ ᱵᱟᱹᱠᱤ ᱠᱟᱛᱮᱫ ᱟᱨ ᱱᱚᱣᱟ ᱯᱚᱭᱥᱟ ᱠᱚ ᱡᱩᱲᱩᱜ ᱢᱟ ᱟᱨ ᱤᱱᱟᱹᱜ ᱫᱚᱥ ᱦᱟᱡᱟᱨ ᱴᱟᱠᱟ ᱵᱷᱤᱛᱨᱤ ᱨᱮ ᱡᱮᱢᱚᱱ ᱱᱚᱣᱟ ᱫᱚ ᱦᱟᱸᱜ ᱵᱟᱡᱮᱠᱴ ᱵᱮᱱᱟᱜ ᱢᱟ